ᱤᱧ ᱫᱚ ᱠᱞᱟᱥᱤᱧ ᱦᱟᱛᱟᱣ ᱠᱟᱜ ᱜᱮᱭᱟ ᱡᱟᱦᱟᱸ ᱫᱚ ᱵᱷᱤᱛ ᱨᱮ ᱟᱭᱢᱟ ᱨᱚᱠᱚᱢ ᱯᱮᱱᱴᱤᱝ ᱨᱮᱱᱟᱜ ᱠᱞᱟᱥ ᱡᱮᱨᱚᱠᱚᱢ ᱵᱷᱤᱛ ᱨᱮ ᱫᱷᱚᱨᱚ ᱟᱸᱠᱟᱣ ᱢᱟᱱᱮ ᱰᱟᱹᱨ ᱨᱮᱱᱟᱜ ᱵᱟᱦᱟ ᱨᱮᱱᱟᱜ ᱟᱭᱢᱟ ᱱᱟᱠᱥᱟ ᱛᱟᱯᱚᱨᱮ ᱟᱭᱢᱟ ᱨᱚᱠᱚᱢ ᱪᱮᱬᱮ ᱡᱮᱞᱮᱠᱟ ᱢᱟᱨᱟᱜ ᱦᱟᱹᱛᱤ ᱵᱟ ᱠᱩᱞ ᱥᱮ ᱵᱟᱱᱟ ᱵᱷᱤᱛᱨᱮ ᱦᱟᱥᱟᱛᱮ ᱰᱩᱢᱯᱷᱩ ᱰᱩᱢᱯᱷᱩ ᱧᱚᱜ ᱠᱟᱛᱮᱫ ᱛᱮᱭᱟᱨ ᱟᱨ ᱩᱝᱠᱩ ᱚᱱᱮ ᱚᱠᱚᱭ ᱚᱠᱟᱴᱟᱜ ᱠᱟᱞᱟᱨ ᱠᱟᱱ ᱛᱟᱭᱟ ᱚᱱᱟ ᱠᱟᱞᱟᱨ ᱛᱮ ᱚᱱᱮ ᱠᱟᱞᱟᱨ ᱠᱟᱠᱚ ᱡᱮᱨᱚᱠᱚᱢ ᱵᱟᱦᱟ ᱫᱚ ᱵᱟᱦᱟ ᱫᱚ ᱟᱨᱟᱜ ᱛᱟᱯᱚᱨᱮ ᱥᱟᱥᱟᱝ ᱚᱝᱠᱟᱱ ᱠᱟᱞᱟᱨ ᱛᱮ ᱠᱟᱞᱟᱨ ᱟᱨ ᱥᱟᱠᱟᱢ ᱠᱚᱫᱚ ᱦᱟᱹᱲᱭᱟᱹᱨ ᱟᱨ ᱰᱟᱹᱨ ᱠᱚᱫᱚ ᱛᱷᱚᱲᱟ ᱤᱭᱟᱹ ᱧᱚᱜ ᱢᱟᱹᱭᱞᱟᱹ ᱢᱟᱹᱭᱞᱟᱹ ᱠᱟᱞᱟᱨ ᱛᱮ ᱠᱟᱞᱟᱨ ᱱᱚᱝᱠᱟᱱ ᱠᱟᱹᱢᱤ ᱫᱚ ᱢᱟᱱᱮᱧ ᱠᱚᱨᱟᱣ ᱵᱟᱲᱟᱣ ᱠᱟᱫᱟ ᱡᱟᱦᱟᱸ ᱫᱚ ᱟᱞᱮ ᱚᱲᱟᱜ ᱵᱷᱤᱛ ᱨᱮᱦᱚᱧ ᱠᱚᱨᱟᱣ ᱵᱟᱲᱟᱣ ᱠᱟᱫᱟ ᱥᱮ ᱟᱞᱮ ᱠᱩᱞᱦᱤ ᱨᱮᱱᱟᱜ ᱢᱟᱱᱮ ᱵᱚᱞᱚ ᱜᱚᱫᱚᱜ ᱚᱠᱚᱨᱮᱱᱟᱜ ᱤᱭᱟᱹ ᱠᱚᱨᱮ ᱦᱚᱸ ᱪᱤᱫ ᱵᱟᱲᱟᱣ ᱠᱟᱜ ᱠᱚᱣᱟᱹᱧ ᱠᱟᱞᱟᱨ ᱠᱚ ᱥᱮ ᱵᱮᱱᱟᱣ ᱠᱚ ᱚᱱᱟ ᱠᱚᱫᱚᱧ ᱠᱩᱥᱤᱭᱟᱜ ᱜᱮᱭᱟ ᱢᱚᱡᱽ ᱦᱚᱧ ᱵᱩᱡᱷᱟᱹᱣᱟ